ᱟᱞᱮ ᱴᱚᱞᱟ ᱯᱟᱲᱟ ᱠᱚᱨᱮᱫᱚ ᱟᱱᱚᱱᱫᱚ ᱵᱟᱡᱟᱨ ᱯᱚᱛᱨᱤᱠᱟ ᱜᱮ ᱵᱮᱥᱤᱨᱵᱷᱜᱽ ᱞᱮ ᱧᱮᱞᱟ ᱟᱨ ᱴᱤᱵᱷᱤ ᱠᱚ ᱱᱤᱭᱩᱡᱽ ᱱᱤᱭᱩᱡᱽ ᱠᱚᱨᱮ ᱦᱚᱸ ᱚᱱᱮᱠ ᱠᱤᱪᱷᱩᱜᱮ ᱜᱮ ᱡᱚᱛᱚᱱᱟᱜ ᱛᱮᱜᱮ ᱜᱮᱞᱮ ᱧᱮᱞᱟ ᱟᱨ ᱢᱚᱵᱟᱭᱤᱞ ᱠᱚᱨᱮ ᱠᱚᱨᱮ ᱦᱚᱸ ᱧᱮᱞ ᱵᱟᱲᱟ ᱠᱟᱛᱮᱫ ᱜᱮ ᱢᱚᱵᱟᱭᱤᱞ ᱨᱮᱱᱟᱜ ᱠᱚᱨᱮ ᱦᱚᱸ ᱡᱮ ᱡᱚᱛᱚ ᱠᱤᱪᱷᱩᱜᱮ ᱢᱚᱵᱟᱭᱤᱞ ᱛᱮᱜᱮ ᱱᱤᱛᱚᱜ ᱫᱚ ᱵᱮᱥᱤᱨᱵᱷᱟᱜᱽ ᱫᱚ ᱧᱮ ᱧᱮᱞ ᱵᱟᱲᱟᱭᱮᱜ ᱟᱞᱮ ᱮᱱᱠᱷᱟᱱ ᱟᱞᱮᱭᱟᱝ ᱴᱤᱵᱷᱤ ᱱᱤᱭᱩᱡᱽ ᱠᱚᱫᱚ ᱩᱱ ᱠᱚᱫᱚ ᱚᱱᱟ ᱦᱚᱸ ᱯᱟᱦᱤᱞ ᱫᱚᱞᱮ ᱧᱮᱞ ᱵᱟᱲᱟᱭᱮᱫ ᱛᱟᱜᱮᱫ ᱜᱮᱭᱟ ᱚᱱᱟ ᱫᱚ ᱵᱮᱥᱤᱨ ᱵᱷᱟᱜᱽ ᱫᱚ ᱫᱚ ᱱᱤᱛᱚᱜ ᱫᱚ ᱢᱚᱵᱟᱭᱤᱞ ᱠᱚᱛᱮ ᱜᱮ ᱡᱚᱛᱚ ᱠᱤᱪᱷᱩ ᱜᱮ ᱜᱮ ᱧᱮᱞᱚᱜ ᱠᱟᱱᱟ ᱡᱮᱢᱚᱱ ᱤᱭᱩᱴᱤᱭᱩᱵᱽ ᱠᱷᱚᱡ ᱦᱚᱸᱠᱚ ᱧᱮᱞ ᱟᱲᱟᱜ ᱟᱲᱟᱜ ᱜᱮᱜᱼᱟ ᱯᱚᱨᱛᱤᱫᱤᱱ ᱞᱮᱠᱟᱜᱮ ᱟᱨ ᱚᱱᱟ ᱯᱟᱵᱽᱞᱤᱠ ᱮᱯᱥ ᱠᱚᱨᱮ ᱠᱷᱚᱱ ᱦᱚᱸ ᱵᱮᱥᱤᱨᱵᱷᱟᱜᱽ ᱚᱱᱟᱠᱚᱨᱮ ᱜᱮᱞᱮ ᱧᱮᱞᱟ ᱛᱟᱨᱯᱚᱨ ᱚᱱᱟ ᱯᱷᱮᱥᱵᱩᱠ ᱠᱚᱨᱮ ᱦᱚᱸ ᱠᱚᱨᱮ ᱠᱷᱚᱱᱜᱮ ᱟᱞᱮᱭᱟᱜ ᱫᱤᱥᱚᱢ ᱠᱚᱨᱮ ᱦᱚᱸ ᱵᱩᱜᱤ ᱵᱟᱹᱲᱤᱡ ᱠᱟᱛᱷᱟ ᱠᱚ ᱚᱱᱮᱠᱴᱟᱜᱮ ᱡᱚᱛᱚ ᱠᱤᱪᱷᱩ ᱠᱷᱚᱵᱚᱨ ᱜᱮᱞᱮ ᱧᱟᱢ ᱫᱟᱲᱮᱭᱟᱜᱼᱟ ᱚᱱᱟ ᱤᱠᱟᱹᱛᱮ ᱤᱧᱫᱚ ᱵᱮᱥᱤᱨᱵᱷᱟᱜᱽ ᱢᱚᱵᱟᱭᱤᱞᱜᱮ ᱜᱷᱟᱴᱟ ᱜᱷᱟᱴᱤ ᱧᱮᱜ ᱟᱞᱮ ᱢᱚᱵ ᱢᱚᱵᱟᱭᱤᱞ ᱠᱷᱚᱱ ᱜᱮ ᱡᱚᱛᱚ ᱠᱤᱪᱷᱩᱜᱮ ᱥᱮᱛᱟᱜ ᱟᱭᱩᱵ ᱤᱧ ᱧᱮᱞ ᱠᱟᱛᱮᱫ ᱜᱮ ᱟᱞᱮ ᱫᱚ ᱵᱮᱥᱤᱨᱵᱷᱟᱜᱽ ᱞᱮ ᱵᱩᱡᱷᱟᱣ ᱫᱟᱲᱮᱜᱼᱟ